ᱦᱮᱸ ᱦᱮᱞᱳ ᱦᱳᱭ ᱦᱳᱭ ᱡᱚᱦᱟᱨ ᱜᱮ ᱟᱞᱮ ᱫᱚ ᱥᱮᱛᱟᱜ ᱫᱚᱥ ᱵᱟᱡᱮ ᱠᱷᱚᱱ ᱟᱹᱭᱩᱵ ᱪᱟᱨ ᱵᱟᱡᱮ ᱫᱷᱟᱹᱵᱤᱡ ᱨᱩᱣᱟᱹᱜ ᱯᱮᱥᱮᱱᱴ ᱠᱚᱫᱚᱞᱮ ᱫᱚᱦᱚ ᱠᱚᱜᱮᱭᱟ ᱱᱚᱰᱮ ᱫᱚ ᱥᱟᱯᱷᱟ ᱥᱩᱛᱨᱚ ᱜᱮᱭᱟ ᱡᱮᱛᱮᱭᱟᱜ ᱜᱮ ᱨᱩᱢ ᱠᱚᱦᱚᱸ ᱟᱨ ᱯᱮᱥᱮᱱᱴ ᱦᱚᱸᱞᱮ ᱫᱚᱦᱚ ᱠᱚᱜᱮᱭᱟ ᱧᱮᱧᱮᱞ ᱦᱚᱲ ᱠᱚ ᱫᱚᱦᱚ ᱫᱚ ᱵᱟᱞᱮ ᱫᱚᱦᱚᱣ ᱠᱟᱜ ᱠᱚᱣᱟ ᱟᱫᱚ ᱟᱯᱮ ᱮᱠᱡᱚᱱ ᱦᱚᱨᱦᱚ ᱞᱟᱹᱜᱤᱫ ᱛᱮ ᱛᱟᱦᱮᱸ ᱫᱟᱲᱮᱭᱟᱜ ᱯᱮ ᱦᱳᱭ ᱩᱱᱠᱩ ᱫᱚᱠᱚ ᱛᱟᱦᱮᱱᱟ ᱦᱳᱭ ᱨᱟᱱ ᱢᱩᱨᱜᱟᱹᱱ ᱨᱟᱱ ᱢᱩᱨᱜᱟᱹᱱ ᱠᱚᱨᱮᱱᱟᱜ ᱵᱮᱵᱚᱥᱛᱷᱟ ᱢᱮᱱᱟᱜᱼᱟ ᱦᱳᱭ ᱚᱱᱟ ᱴᱟᱭᱤᱢ ᱴᱟᱭᱤᱢ ᱨᱮ ᱧᱮᱧᱮᱞ ᱦᱚᱸᱠᱚ ᱪᱟᱞᱟᱜᱼᱟ ᱡᱮᱛᱮᱭᱟᱜ ᱜᱮ ᱦᱮᱸ ᱦᱳᱭ ᱦᱳᱭ ᱢᱚᱛᱞᱚᱵᱽ ᱥᱤᱥᱴᱟᱨ ᱠᱚ ᱢᱟᱲᱟᱝ ᱛᱮᱠᱚ ᱤᱭᱟᱹᱭᱟ ᱟᱨ ᱩᱱᱠᱩ ᱨᱟᱱ ᱠᱚᱨᱮᱱᱟᱜ ᱤᱭᱟᱹ ᱫᱚᱠᱚ ᱵᱮᱵᱚᱥᱛᱷᱟᱭᱟ ᱟᱨ ᱵᱟᱹᱠᱤ ᱵᱟᱫᱽ ᱫᱚᱦᱟᱸᱜ ᱰᱟᱠᱛᱚᱨ ᱦᱚᱸ ᱟᱡᱟᱜ ᱮ ᱠᱟᱹᱢᱤ ᱜᱮᱭᱟ ᱦᱮᱸ ᱰᱟᱠᱛᱚᱨ ᱟᱡᱟᱜ ᱠᱟᱹᱢᱤ ᱫᱚ ᱦᱟᱸᱜ ᱟᱡ ᱮ ᱵᱟᱰᱟᱭ ᱜᱮᱭᱟ ᱛᱤᱨᱮᱭ ᱥᱮᱱᱚᱜᱼᱟ ᱛᱤᱨᱮ ᱵᱟᱝ ᱦᱮᱸ ᱦᱮᱸ ᱦᱳᱭ ᱟᱹᱜᱩᱭᱮᱯᱮ ᱟᱨᱦᱚᱸ ᱯᱮᱥᱮᱱᱴ ᱦᱚᱸ ᱦᱚᱸ ᱦᱳᱭ ᱵᱮᱥᱜᱮ ᱯᱩᱨᱟᱹ ᱵᱮᱥ ᱜᱮᱭᱟ ᱥᱟᱯ ᱥᱟᱯᱷᱟᱭ ᱨᱮᱭᱟᱜ ᱦᱚᱸ ᱡᱮᱛᱮᱭᱟᱜ ᱜᱮ ᱡᱮᱛᱮᱭᱟᱜ ᱯᱮ ᱴᱟᱭᱤᱢ ᱠᱚ ᱤᱭᱟᱹᱭᱟ ᱥᱟᱯᱷᱟ ᱥᱩᱛᱨᱚ ᱠᱚ ᱫᱚᱦᱚᱭᱟ ᱱᱚᱰᱮ ᱫᱚ ᱟᱨ ᱫᱟᱜ ᱠᱚᱫᱚ ᱦᱟᱢᱮᱥᱟ ᱛᱟᱦᱮᱱ ᱜᱮᱭᱟ ᱫᱟᱜ ᱨᱮᱭᱟᱜ ᱫᱚ ᱠᱳᱱᱳ ᱫᱤᱠᱠᱚᱛ ᱵᱟᱹᱱᱩᱜᱼᱟ ᱦᱳᱭ ᱫᱟᱜ ᱡᱚᱢᱼᱧᱩ ᱱᱚᱰᱮ ᱠᱚ ᱮᱢᱟ ᱠᱚᱣᱟ ᱱᱚᱰᱮ ᱜᱮ ᱦᱳᱭ ᱡᱮᱛᱮᱭᱟᱜ ᱱᱚᱰᱮᱜᱮ ᱧᱟᱢᱚᱜᱼᱟ ᱦᱮᱸ ᱦᱳᱭ ᱟᱹᱜᱩᱭ ᱵᱮᱱ ᱥᱮ ᱚᱱᱟ ᱨᱟᱱ ᱠᱚᱨᱮᱱᱟᱜ ᱫᱚ ᱟᱞᱚᱵᱤᱱ ᱤᱭᱟᱹᱭᱟ ᱟᱞᱚᱵᱤᱱ ᱩᱭᱦᱟᱹᱨᱟ ᱱᱚᱰᱮ ᱡᱟᱛᱮ ᱥᱟᱨᱟᱫᱤᱱ ᱠᱚ ᱛᱟᱦᱮᱱ ᱜᱮᱭᱟ ᱥᱤᱥᱴᱟᱨ ᱠᱚ ᱡᱟᱦᱟᱸ ᱛᱤ ᱨᱮᱵᱮᱱ ᱞᱟᱹᱠᱛᱤᱭᱟᱜᱼᱟ ᱩᱱ ᱫᱚ ᱠᱮᱵᱤᱱ ᱨᱮ ᱥᱮᱱ ᱠᱟᱛᱮᱫ ᱟᱹᱵᱤᱱ ᱵᱤᱱ ᱠᱩᱞᱤ ᱫᱟᱲᱮᱭᱟᱠᱚᱣᱟ ᱡᱟᱦᱟᱱ ᱨᱮᱭᱟᱜ ᱞᱟᱹᱠᱛᱤ ᱛᱟᱦᱮᱱᱟ ᱚᱱᱟ ᱠᱚ ᱡᱮᱛᱮᱭᱟᱜ ᱵᱮᱱ ᱠᱩᱞᱤ ᱫᱟᱲᱮᱭᱟᱠᱚᱣᱟ ᱨᱟᱱ ᱛᱤ ᱨᱮᱛᱟᱭ ᱢᱮᱱᱟᱜᱼᱟ ᱚᱱᱟ ᱠᱚᱫᱚ ᱡᱮᱛᱮ ᱦᱟᱸᱜ ᱥᱤᱥᱴᱟᱨ ᱠᱚᱜᱮ ᱠᱚ ᱮᱢᱟ ᱠᱚᱣᱟ ᱴᱟᱭᱤᱢ ᱴᱟᱭᱤᱢ ᱨᱮ ᱟᱠᱚ ᱚᱠᱚᱭ ᱛᱤᱨᱮ ᱥᱩᱭ ᱞᱟᱜᱟᱜᱼᱟ ᱥᱮ ᱨᱟᱱ ᱞᱟᱜᱟᱜᱼᱟ ᱫᱟᱜ ᱛᱤᱨᱮ ᱡᱮᱛᱮᱭᱟᱜ ᱠᱚ ᱵᱟᱰᱟᱭᱟ ᱩᱱᱠᱩ ᱠᱚ ᱥᱮᱱᱚᱜᱼᱟ ᱡᱮᱛᱮ ᱦᱚᱲ ᱟᱞᱟᱜᱽ ᱟᱞᱟᱜᱽ ᱤᱭᱟᱹ ᱠᱚ ᱦᱟᱹᱴᱤᱧ ᱠᱟᱜ ᱠᱚᱣᱟ ᱚᱱᱟ ᱦᱤᱥᱟᱹᱵᱽ ᱛᱮ ᱟᱠᱚ ᱡᱮᱛᱮ ᱠᱚ ᱡᱮᱛᱮ ᱨᱩᱢ ᱨᱮᱠᱚ ᱧᱮᱞ ᱠᱚᱣᱟ ᱦᱮᱸ ᱦᱮᱸ ᱦᱳᱭ ᱴᱷᱤᱠ